ᱚᱱᱚᱞᱤᱭᱟᱹ ᱢᱟᱹᱱ ᱰᱚᱢᱟᱱ ᱦᱟᱸᱥᱫᱟ ᱚᱞ ᱟᱠᱟᱱ ᱯᱩᱛᱷᱤ ᱥᱮ ᱯᱚᱛᱚᱵ ᱟᱹᱛᱩ ᱚᱲᱟᱜ ᱱᱚᱣᱟ ᱤᱧ ᱤᱧᱟᱹᱜ ᱢᱚᱱᱮ ᱡᱤᱣᱤ ᱜᱟᱹᱦᱤᱨ ᱠᱷᱚᱱ ᱟᱹᱰᱤ ᱠᱩᱥᱤᱭᱟᱜᱼᱟ ᱪᱤᱠᱟᱹᱛᱮ ᱱᱚᱣᱟ ᱫᱚ ᱟᱵᱚ ᱟᱹᱛᱩ ᱚᱲᱟᱜ ᱥᱮ ᱟᱵᱚ ᱥᱟᱶᱛᱟ ᱨᱮᱱ ᱦᱚᱲ ᱠᱚ ᱟᱹᱥᱩᱞ ᱟᱯᱟᱥᱩᱞᱚᱜ ᱟᱨ ᱥᱮᱪᱮᱫᱚᱜ ᱦᱟᱨᱟᱼᱵᱩᱨᱩᱜ ᱟᱨ ᱥᱟᱶᱛᱟ ᱨᱮᱱᱟᱜ ᱵᱩᱜᱤ ᱟᱨ ᱵᱟᱹᱲᱤᱡ ᱡᱚᱛᱚ ᱨᱮᱱᱟᱜ ᱪᱤᱛᱟᱹᱨ ᱨᱮᱸᱜᱮᱡ ᱟᱨ ᱠᱤᱥᱟᱹᱲ ᱨᱮᱱᱟᱜ ᱵᱷᱮᱫᱽ ᱵᱷᱟᱣ ᱨᱮᱱᱟᱜ ᱪᱤᱛᱟᱹᱨ ᱱᱚᱣᱟ ᱠᱚ ᱡᱚᱛᱚᱭ ᱥᱟᱵ ᱨᱟᱠᱟᱵ ᱟᱠᱟᱫ ᱟᱵᱚᱣᱟᱜ ᱡᱟᱦᱟᱸ ᱟᱸᱫᱷᱟᱯᱟᱹᱛᱭᱟᱹᱣ ᱨᱮ ᱡᱟᱦᱟᱸ ᱯᱟᱹᱛᱭᱟᱹᱣ ᱨᱮ ᱢᱮᱱᱟᱜ ᱟᱠᱟᱫ ᱵᱚᱱ ᱚᱱᱟᱠᱚ ᱪᱮᱫ ᱞᱮᱠᱟ ᱛᱮᱵᱚᱱ ᱥᱚᱞᱦᱮ ᱫᱟᱲᱮᱭᱟᱜ ᱥᱮ ᱟᱵᱚ ᱚᱱᱛᱚᱨ ᱜᱟᱹᱦᱤᱨ ᱠᱷᱚᱱ ᱵᱚᱱ ᱵᱟᱲᱟᱭ ᱛᱤᱭᱳᱜ ᱫᱟᱲᱮᱭᱟᱜ ᱥᱟᱹᱨᱤ ᱟᱨ ᱡᱚᱛᱷᱟᱛ ᱠᱟᱛᱷᱟ ᱱᱚᱣᱟ ᱠᱚ ᱡᱚᱛᱚᱭ ᱚᱞ ᱨᱟᱠᱟᱵ ᱤᱫᱤ ᱟᱠᱟᱫᱟ ᱚᱱᱟᱛᱮ ᱱᱚᱣᱟ ᱯᱚᱛᱚᱵ ᱫᱚ ᱤᱧ ᱟᱹᱰᱤᱧ ᱠᱩᱥᱤᱭᱟᱜᱼᱟ ᱟᱨ ᱱᱚᱣᱟ ᱟᱨ ᱡᱷᱟᱲᱠᱷᱚᱸᱰ ᱯᱚᱱᱚᱛ ᱨᱮᱱᱟᱜ ᱥᱮᱪᱮᱫ ᱵᱮᱵᱚᱥᱛᱷᱟ ᱨᱮ ᱥᱮᱪᱮᱫ ᱵᱤᱵᱷᱟᱜᱽ ᱨᱮ ᱱᱚᱣᱟ ᱫᱚ ᱥᱮᱞᱮᱫ ᱢᱮᱱᱟᱜᱼᱟ ᱵᱤᱭᱮ ᱨᱮᱱᱟᱜ ᱪᱟᱱᱟᱪ ᱠᱚᱨᱮ ᱦᱚᱸ ᱱᱚᱣᱟ ᱯᱟᱲᱦᱟᱣ ᱪᱟᱞᱟᱜ ᱠᱟᱱᱟ ᱟᱨ ᱚᱱᱟᱛᱮ ᱱᱚᱣᱟ ᱤᱧ ᱟᱹᱰᱤᱧ ᱠᱩᱥᱤᱭᱟᱜᱼᱟ ᱟᱨ ᱥᱚᱢᱚᱭ ᱥᱚᱢᱚᱭ ᱨᱮ ᱱᱚᱣᱟ ᱯᱟᱲᱦᱟᱣ ᱦᱚᱸ ᱥᱟᱱᱟᱣᱟ ᱱᱚᱣᱟᱨᱮ ᱨᱟᱹᱥᱠᱟᱹ ᱦᱚᱸ ᱢᱮᱱᱟᱜᱼᱟ ᱫᱩᱠᱷ ᱦᱚᱸ ᱢᱮᱱᱟᱜᱼᱟ ᱟᱨ ᱚᱱᱟ ᱥᱟᱶᱛᱮ ᱥᱚᱢᱟᱡᱽ ᱨᱮᱱᱟᱜ ᱪᱮᱫᱚᱜ ᱛᱮᱭᱟᱜ ᱦᱚᱸ ᱢᱮᱱᱟᱜᱼᱟ